ᱦᱮᱸ ᱦᱮᱞᱳ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱤᱭᱟᱹ ᱟᱢᱟᱜ ᱩᱯᱩᱨᱩᱢ ᱫᱚ ᱠᱟᱹᱴᱤᱡ ᱞᱟᱹᱭ ᱛᱟᱢ ᱥᱮ ᱟᱢᱫᱚ ᱚᱠᱚᱭᱮᱢ ᱞᱟᱹᱭᱮᱫ ᱛᱮ ᱟᱪᱪᱷᱟ ᱟᱪᱪᱷᱟ ᱟᱪᱪᱷᱟ ᱦᱮᱸ ᱦᱮᱸ ᱚ ᱛᱚ ᱟᱢᱫᱚ ᱦᱮᱸ ᱞᱟᱹᱭᱢᱮ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱢᱟᱱᱮ ᱪᱮᱫ ᱞᱟᱹᱞᱟᱹᱭ ᱥᱟᱱᱟ ᱭᱮᱫ ᱵᱮᱱᱛᱮ ᱟᱪᱪᱷᱟ ᱟᱪᱪᱷᱟ ᱦᱮᱸ ᱦᱮᱸ ᱦᱮᱸ ᱥᱚᱨᱦᱟᱭ ᱯᱚᱨᱚᱵᱽ ᱵᱟᱝ ᱦᱮᱸ ᱟᱞᱮ ᱯᱚᱨᱚᱵᱽ ᱯᱩᱱᱟᱹᱭ ᱵᱚᱞᱛᱮ ᱜᱮᱞᱮ ᱫᱚ ᱟᱞᱮ ᱫᱚ ᱢᱟᱱᱟᱣᱟᱞᱮ ᱥᱚᱨᱦᱟᱭ ᱵᱟᱦᱟ ᱥᱚᱨᱦᱟᱭ ᱢᱮᱱᱟᱜ ᱠᱟᱫᱟ ᱵᱟᱦᱟ ᱢᱮᱱᱟᱜ ᱠᱟᱫᱟ ᱟᱨᱦᱚᱸ ᱫᱟᱸᱥᱟᱭ ᱢᱮᱱᱟᱜ ᱠᱟᱫᱟ ᱟᱨᱦᱚᱸ ᱵᱟᱦᱟ ᱢᱟᱜᱼᱢᱚᱬᱮ ᱢᱮᱱᱟᱜ ᱠᱟᱫᱟ ᱟᱨ ᱱᱚᱣᱟᱠᱚ ᱫᱤᱠ ᱫᱤᱭᱮ ᱫᱚ ᱡᱟᱼᱡᱟ ᱯᱚᱨᱚᱵᱽ ᱢᱮᱱᱟᱜ ᱛᱟᱞᱮᱭᱟ ᱵᱟᱝ ᱚᱱᱟ ᱠᱚ ᱢᱩᱫᱽᱨᱮ ᱡᱷᱚᱛᱚ ᱠᱷᱚᱱ ᱢᱟᱲᱟᱝ ᱯᱚᱨᱚᱵᱽ ᱫᱚ ᱦᱩᱭᱩᱜ ᱠᱟᱱ ᱛᱟᱞᱮᱭᱟ ᱟᱞᱮᱭᱟᱜ ᱫᱚ ᱥᱚᱨᱦᱟᱭ ᱜᱮ ᱥᱚᱨᱦᱟᱭ ᱨᱮᱫᱚ ᱟᱞᱮ ᱫᱚ ᱢᱚᱬᱮ ᱫᱤᱱ ᱫᱷᱚᱨᱮ ᱞᱮ ᱢᱟᱱᱟᱣ ᱜᱮᱭᱟᱞᱮ ᱢᱚᱬᱮ ᱥᱤᱧ ᱢᱚᱬᱮ ᱧᱤᱫᱟᱹ ᱫᱚ ᱟᱞᱮ ᱞᱮ ᱥᱚᱨᱦᱟᱭᱚᱜᱼᱟ ᱞᱮ ᱟᱨ ᱯᱩᱳᱞᱳ ᱫᱤᱱ ᱫᱚᱞᱮ ᱩᱢᱩᱜ ᱠᱟᱱᱟᱞᱮ ᱛᱟᱯᱚᱨᱮ ᱵᱚᱸᱜᱟ ᱛᱟᱯᱚᱨᱮ ᱡᱟᱞᱮ ᱠᱷᱩᱱᱴᱟᱹᱣ ᱛᱟᱨᱯᱚᱨᱮ ᱫᱚ ᱥᱟᱠᱨᱟᱛ ᱚᱱᱮ ᱚᱝᱠᱟ ᱛᱚ ᱯᱳᱭᱞᱳ ᱫᱤᱱ ᱦᱤᱞᱳᱜ ᱫᱚ ᱟᱞᱮ ᱫᱚᱞᱮ ᱩᱢᱩᱜ ᱠᱟᱱᱟ ᱛᱚ ᱫᱤᱛᱤᱭᱚ ᱫᱤᱱ ᱵᱚᱸᱜᱟ ᱵᱟᱲᱟᱜ ᱠᱟᱱᱟᱞᱮ ᱟᱨ ᱛᱨᱤᱛᱤᱭᱚ ᱫᱤᱱ ᱫᱚ ᱡᱚᱢᱼᱧᱩ ᱥᱮ ᱚᱝᱠᱟ ᱛᱟᱯᱚᱨᱮ ᱫᱚ ᱠᱷᱩᱱᱴᱟᱹᱣ ᱡᱟᱞᱮ ᱥᱟᱠᱨᱟᱛ ᱦᱤᱞᱳᱜ ᱫᱚ ᱟᱞᱮ ᱫᱚ ᱟᱨ ᱥᱟᱠᱨᱟᱛ ᱫᱚ ᱠᱟᱱ ᱛᱟᱞᱮᱭᱟ ᱟᱞᱮᱭᱟᱜ ᱫᱚ ᱯᱤᱴᱷᱟᱹ ᱟᱫᱚ ᱯᱤᱴᱷᱟᱹ ᱞᱮ ᱡᱚᱢᱟᱞᱮ ᱚᱱᱟᱫᱚ ᱥᱩᱠᱨᱤ ᱡᱤᱞ ᱯᱤᱴᱷᱟᱹ ᱟᱨ ᱚᱱᱟ ᱵᱟᱫᱽ ᱠᱟᱛᱮ ᱦᱚᱸ ᱢᱮᱱᱟᱜᱼᱟ ᱦᱩᱸ ᱞᱟᱹᱭ ᱢᱮ ᱢᱟ ᱦᱩᱸ ᱟᱪᱪᱷᱟ ᱟᱪᱪᱷᱟ ᱟᱪᱪᱷᱟ ᱟᱞᱮ ᱥᱮᱫ ᱟᱨᱚ ᱢᱮᱱᱟᱜ ᱠᱟᱫᱟ ᱟᱞᱮ ᱥᱮᱫ ᱫᱚ ᱱᱚᱣᱟ ᱤᱭᱟᱹ ᱢᱟᱜ ᱢᱚᱬᱮ ᱡᱟᱦᱟᱸᱵᱚᱱ ᱞᱟᱹᱭᱮᱫ ᱠᱟᱱ ᱢᱟᱜᱽ ᱢᱩᱞᱩᱜ ᱢᱟᱜ ᱢᱚᱬᱮ ᱫᱚ ᱚᱱᱟ ᱦᱚᱸ ᱵᱟᱦᱟ ᱵᱟᱦᱟ ᱵᱚᱸᱜᱟᱭ ᱦᱩᱭᱩᱜ ᱜᱮᱭᱟ ᱦᱮᱸ ᱚᱸᱰᱮ ᱫᱚ ᱚᱱᱟ ᱟᱹᱰᱤ ᱞᱟᱹᱴᱩ ᱢᱤᱫᱴᱮᱱ ᱡᱟᱦᱮᱨ ᱜᱟᱲ ᱢᱮᱱᱟᱜ ᱠᱟᱫᱟ ᱚᱸᱰᱮ ᱵᱚᱸᱜᱟ ᱵᱩᱨᱩ ᱠᱚ ᱵᱚᱸᱜᱟ ᱵᱩᱨᱩ ᱠᱚᱣᱟ ᱫᱮᱵᱟᱼᱥᱮᱵᱟ ᱠᱚᱣᱟ ᱟᱨ ᱚᱱᱟ ᱫᱚ ᱦᱩᱭᱩᱜᱼᱟ ᱳᱭ ᱢᱮᱹ ᱢᱟᱥ ᱠᱚᱛᱮ ᱜᱮ ᱦᱩᱭᱩᱜ ᱜᱮᱭᱟ ᱟᱨ ᱚᱸᱰᱮ ᱫᱚ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚᱠᱚ ᱦᱤᱡᱩᱜᱼᱟ ᱟᱨ ᱚᱸᱰᱮ ᱠᱚ ᱥᱮᱞᱮᱫᱚᱜᱼᱟ ᱚᱱᱟ ᱵᱚᱸᱜᱟ ᱵᱩᱨᱩ ᱨᱮᱠᱚ ᱥᱮᱞᱮᱫᱚᱜᱼᱟ ᱚᱸᱰᱮ ᱮᱱᱮᱡ ᱥᱮᱨᱮᱧ ᱠᱚ ᱦᱩᱭᱩᱜᱼᱟ ᱟᱨᱦᱚᱸ ᱢᱟᱱᱮ ᱟᱵᱚ ᱦᱚᱲ ᱥᱟᱶᱛᱟᱨᱮ ᱡᱟᱦᱟᱸᱼᱡᱟᱦᱟᱸ ᱢᱟᱱᱮ ᱯᱤᱴᱷᱟᱹ ᱠᱚ ᱵᱟᱫᱮ ᱡᱚᱢᱼᱧᱩ ᱡᱮᱵᱷᱟᱵᱮ ᱯᱤᱴᱷᱟᱹ ᱠᱚ ᱧᱟᱢᱚᱜᱼᱟ ᱵᱷᱟᱜᱮᱼᱵᱷᱟᱜᱮ ᱟᱨ ᱚᱱᱟ ᱵᱟᱫᱽ ᱠᱟᱛᱮ ᱦᱚᱸ ᱥᱟᱱᱛᱟᱲᱟᱜ ᱟᱹᱨᱤᱪᱟᱹᱞᱤ ᱞᱟᱭᱞᱟᱠᱪᱟᱨ ᱠᱚᱨᱮᱱᱟᱜ ᱯᱩᱛᱷᱤ ᱯᱚᱛᱚᱵᱽ ᱠᱚ ᱥᱮ ᱟᱵᱚ ᱞᱟᱠᱪᱟᱨ ᱨᱮᱭᱟᱜ ᱦᱚᱨᱚᱜ ᱵᱟᱸᱫᱮ ᱨᱮᱭᱟᱜ ᱡᱤᱱᱤᱥ ᱮᱢᱟᱱᱼᱮᱢᱟᱱ ᱡᱤᱱᱤᱥ ᱠᱚ ᱟᱹᱠᱷᱨᱤᱧᱟᱠᱚ ᱚᱸᱰᱮ ᱛᱚ ᱚᱸᱰᱮ ᱡᱟᱦᱟᱸᱭᱼᱡᱟᱦᱟᱸᱭ ᱠᱚ ᱪᱟᱞᱟᱣ ᱠᱟᱱᱟ ᱚᱸᱰᱮ ᱫᱚ ᱟᱹᱰᱤ ᱡᱚᱢᱚᱠ ᱠᱚ ᱨᱟᱹᱥᱠᱟᱹᱭᱟ ᱥᱮ ᱥᱟᱱᱛᱟᱲ ᱠᱚᱦᱚᱸ ᱟᱹᱰᱤ ᱠᱟᱡᱟᱠ ᱠᱚ ᱪᱟᱞᱟᱜ ᱜᱮᱭᱟ ᱠᱚ ᱟᱨ ᱚᱱᱟ ᱫᱚ ᱢᱤᱫᱴᱮᱱ ᱟᱞᱮ ᱮᱞᱟᱠᱮ ᱨᱮ ᱧᱩᱢᱟᱱᱟᱜ ᱧᱩᱛᱩᱢ ᱜᱮ ᱠᱟᱱᱟ ᱟᱨ ᱯᱚᱨᱚᱵᱽ ᱦᱚᱸ ᱧᱩᱢᱟᱱᱟᱜ ᱯᱚᱨᱚᱵᱽ ᱜᱮ ᱠᱟᱱ ᱛᱟᱞᱮᱭᱟ ᱚᱱᱟᱫᱚ ᱛᱚ ᱤᱧ ᱟᱥᱚᱜᱼᱟ ᱡᱮ ᱟᱯᱮ ᱦᱚᱸ ᱚᱸᱰᱮ ᱦᱮᱡ ᱠᱟᱛᱮ ᱟᱯᱮ ᱨᱟᱹᱥᱠᱟᱹ ᱡᱚᱝ ᱯᱮ ᱥᱮ ᱱᱚᱸᱰᱮᱱᱟᱜ ᱟᱞᱮ ᱪᱮᱫᱞᱮᱠᱟ ᱞᱮ ᱵᱚᱸᱜᱟ ᱵᱩᱨᱩᱜ ᱠᱟᱱᱟᱞᱮ ᱪᱮᱫᱞᱮᱠᱟᱞᱮ ᱟᱱᱚᱱᱫᱚᱭ ᱫᱟᱞᱮ ᱚᱱᱟᱠᱚ ᱧᱮᱞ ᱡᱚᱝᱯᱮ ᱟᱨ ᱛᱷᱚᱲᱟ ᱱᱚᱣᱟ ᱟᱞᱮᱭᱟᱜ ᱱᱚᱣᱟ ᱯᱚᱨᱚᱵᱽ ᱠᱚᱨᱮ ᱥᱮᱞᱮᱫᱚᱜ ᱛᱟᱵᱚᱱ ᱯᱮ ᱢᱟ ᱦᱚᱸᱜᱼᱚ ᱱᱚᱣᱟ ᱫᱚ ᱚᱱᱟ ᱵᱟᱦᱟ ᱵᱚᱸᱜᱟ ᱥᱚᱢᱚᱭ ᱜᱮ ᱦᱩᱭᱩᱜ ᱜᱮᱭᱟ ᱦᱩᱸ ᱟᱪᱪᱷᱟ ᱦᱳᱭ ᱦᱳᱭ ᱟᱪᱪᱷᱟ ᱟᱪᱪᱷᱟ ᱱᱤᱡᱮᱨ ᱢᱮᱫ ᱛᱮᱢ ᱧᱮᱞ ᱟᱠᱟᱜᱼᱟ ᱟᱪᱪᱷᱟ ᱴᱷᱤᱠ ᱛᱚ ᱢᱟ ᱛᱟᱦᱞᱮ ᱦᱤᱡᱩᱜ ᱢᱮ ᱦᱟᱸᱜ ᱱᱤᱭᱟᱹ ᱤᱭᱟᱹ ᱫᱚᱢ ᱱᱚᱣᱟ ᱫᱚᱢ ᱫᱚ ᱟᱢ ᱦᱚᱸ ᱦᱤᱡᱩᱜ ᱢᱟ ᱟᱯᱮ ᱨᱮᱱ ᱚᱲᱟᱜ ᱨᱮᱱ ᱦᱚᱲ ᱠᱚ ᱱᱤᱭᱮ ᱥᱟᱱᱟᱢ ᱠᱚ ᱟᱛᱮ ᱦᱳᱭ ᱴᱷᱤᱠᱜᱮᱭᱟ ᱢᱟ ᱛᱟᱞᱦᱮ ᱦᱳᱭ